ᱤᱧ ᱠᱟᱹᱴᱤᱡ ᱠᱷᱚᱡ ᱜᱮ ᱫᱚᱢᱮ ᱠᱤᱪᱷᱩ ᱫᱚᱢᱮ ᱢᱟᱱᱮ ᱟᱸᱠᱟᱣ ᱥᱟᱱᱟᱧ ᱠᱟᱱ ᱛᱟᱦᱮᱱᱟ ᱛᱟᱦᱞᱮ ᱤᱧᱟᱹᱜ ᱛᱤᱛᱮ ᱟᱸᱠᱟ ᱡᱤᱱᱤᱥ ᱟᱨ ᱡᱟᱦᱟᱸᱭ ᱜᱮᱠᱚ ᱧᱮᱞᱮᱫ ᱛᱟᱦᱮᱱᱟ ᱢᱮᱱᱮᱫ ᱛᱟᱦᱱᱮ ᱢᱟᱭᱨᱤ ᱱᱩᱭ ᱫᱚ ᱩᱱᱠᱩ ᱵᱟᱝ ᱧᱮᱞ ᱦᱚᱛᱮᱜ ᱛᱮ ᱟᱨᱚ ᱫᱚᱢᱮ ᱠᱤᱪᱷᱩ ᱫᱚᱢᱮ ᱢᱟᱱᱮ ᱟᱸᱠᱟᱭᱮᱜ ᱛᱟᱦᱮᱱᱤᱧ ᱟᱨ ᱡᱮᱢᱚᱱ ᱫᱚᱢᱮ ᱢᱚᱡᱽ ᱦᱩᱭᱩᱜ ᱛᱤᱧ ᱟᱨ ᱚᱱᱟ ᱞᱟᱹᱜᱤᱫ ᱫᱚᱢᱮ ᱮᱴᱟᱜ ᱮᱴᱟᱜ ᱨᱚᱝ ᱤᱧ ᱨᱚᱝ ᱤᱧ ᱵᱮᱵᱚᱦᱟᱨᱮᱜ ᱛᱟᱦᱮᱱᱟ ᱚᱱᱟ ᱨᱚᱝ ᱨᱚᱝ ᱨᱮ ᱨᱚᱝ ᱡᱮᱢᱚᱱ ᱮᱴᱟᱜ ᱮᱴᱟᱜ ᱠᱟᱞᱟᱨ ᱛᱟᱦᱮᱱ ᱟᱨ ᱫᱚᱢᱮ ᱥᱟᱺᱜᱤᱧ ᱠᱷᱚᱱ ᱜᱮ ᱫᱚᱢᱮ ᱢᱚᱡᱽ ᱧᱮᱞᱚᱜᱼᱟ ᱡᱚᱠᱷᱚᱡ ᱥᱚᱵ ᱦᱚᱲ ᱢᱮᱱᱟ ᱠᱚ ᱩᱱᱟᱹᱜ ᱢᱚᱡᱽ ᱧᱮᱞᱚᱜ ᱠᱟᱱᱟ ᱟᱨ ᱚᱱᱟ ᱢᱚᱡᱽ ᱡᱚᱫᱤ ᱧᱮᱞᱚᱜᱼᱟ ᱛᱟᱦᱞᱮ ᱮᱴᱟᱜ ᱦᱚᱲ ᱦᱚᱸ ᱠᱚ ᱦᱚᱦᱚ ᱟᱢᱟ ᱡᱮ ᱤᱧ ᱦᱚᱸ ᱟᱸᱠᱷᱟᱣ ᱤᱧ ᱢᱮ ᱟᱞᱮ ᱚᱲᱟᱜ ᱨᱮᱦᱚᱸ ᱵᱟᱠᱷᱟᱡ ᱟᱸᱠᱟ ᱦᱚᱴᱚ ᱠᱟᱜ ᱢᱮ